ᱤᱧᱟᱹᱜ ᱴᱷᱟᱴᱟ ᱨᱮᱱᱟᱜ ᱥᱟᱜᱟᱲᱚᱢ ᱨᱮᱱᱟᱜ ᱥᱩᱡᱩᱜ ᱥᱩᱵᱤᱫᱟ ᱢᱮᱱᱮᱫᱟᱹᱧ ᱡᱮᱥᱮ ᱥᱟᱭᱠᱮᱞ ᱢᱚᱴᱚᱨ ᱥᱟᱭᱠᱮᱞ ᱪᱟᱨ ᱪᱟᱠᱟ ᱵᱟᱥ ᱨᱮᱹᱞ ᱩᱰᱟᱹᱱ ᱜᱟᱹᱰᱤ ᱩᱰᱟᱹᱱ ᱜᱟᱹᱰᱤ ᱟᱨ ᱩᱰᱟᱹᱱ ᱜᱟᱹᱰᱤ ᱜᱟᱵᱟᱜ ᱢᱟᱱᱮ ᱥᱟᱭᱠᱮᱞ ᱛᱮᱢ ᱪᱟᱞᱟᱣ ᱞᱟᱹᱜᱤᱫ ᱛᱷᱚᱲᱟ ᱞᱮᱴ ᱛᱮᱢ ᱯᱳᱣᱪᱷᱚᱜᱼᱟ ᱟᱨ ᱵᱟᱥ ᱛᱮᱢ ᱪᱟᱞᱟᱜᱼᱟ ᱵᱟᱥ ᱛᱮᱢ ᱪᱟᱞᱟᱜ ᱟᱢ ᱵᱷᱟᱲᱟ ᱢᱤᱫᱴᱤᱡ ᱪᱟᱸᱫᱟ ᱞᱟᱜᱟᱜᱼᱟ ᱚᱱᱟᱛᱮ ᱰᱷᱮᱨ ᱦᱚᱲᱮᱢ ᱪᱟᱞᱟᱜᱼᱟ ᱚᱨ ᱨᱮᱞ ᱛᱮᱢ ᱪᱟᱞᱟᱜᱼᱟ ᱚᱱᱟᱛᱮ ᱟᱹᱰᱤ ᱦᱚᱲ ᱠᱚ ᱪᱟᱞᱟᱜᱼᱟ ᱱᱚᱣᱟ ᱟᱛᱳ ᱠᱷᱚᱱᱤᱡ ᱫᱤᱥᱚᱢ ᱮᱢ ᱪᱟᱞᱟᱜᱼᱟ ᱠᱷᱟᱡ ᱫᱚ ᱠᱚᱢ ᱵᱷᱟᱲᱟ ᱞᱟᱜᱟᱜᱼᱟ ᱟᱨ ᱡᱚᱞᱫᱤᱢ ᱯᱳᱣᱪᱷᱳᱣ ᱜᱚᱫᱚᱜᱼᱟ ᱟᱨ ᱨᱤᱠᱥᱟ ᱛᱮᱢ ᱪᱟᱞᱟᱜ ᱠᱷᱟᱡ ᱫᱚ ᱢᱚᱬᱮ ᱪᱷᱚᱲ ᱦᱚᱲ ᱠᱚ ᱪᱟᱞᱟᱜᱼᱟ ᱟᱨ ᱨᱤᱠᱥᱟ ᱨᱮᱫᱚ ᱵᱷᱟᱲᱟ ᱦᱚᱸ ᱢᱤᱫ ᱠᱟᱹᱴᱤᱡ ᱞᱟᱜᱟᱣ ᱦᱩᱭᱩᱜ ᱛᱟᱢᱟ ᱠᱚᱢ ᱥᱳᱢᱳᱭ ᱛᱮ ᱞᱮᱴ ᱞᱟᱜᱟᱜᱼᱟ ᱪᱟᱞᱟᱜ ᱛᱮ ᱟᱨ ᱡᱩᱫᱤ ᱩᱰᱟᱹᱜ ᱜᱟᱹᱰᱤᱛᱮᱢ ᱪᱟᱞᱟᱜᱼᱟ ᱟᱹᱰᱤ ᱥᱤᱜᱽᱜᱤᱨᱮᱢ ᱛᱤᱭᱟᱹᱜᱟ ᱮᱱ ᱛᱤᱭᱟᱹᱜᱟᱢ ᱚᱨ ᱵᱷᱟᱲᱟ ᱦᱚᱸ ᱵᱮᱥᱤ ᱞᱟᱜᱟᱜ ᱛᱟᱢᱟ ᱱᱤᱭᱟᱹ ᱥᱩᱠ ᱥᱩᱵᱤᱫᱟ ᱢᱮᱱ ᱞᱮᱠᱷᱟᱡ ᱫᱚ ᱤᱧᱫᱚ ᱩᱰᱟᱹᱜ ᱜᱟᱹᱰᱤᱛᱮ ᱵᱟᱹᱧ ᱥᱚᱯᱷᱚᱨ ᱟᱠᱟᱫᱟ ᱤᱧ ᱡᱟᱦᱟᱧ ᱪᱟᱞᱟᱜᱼᱟ ᱠᱷᱟᱡ ᱫᱚ ᱵᱟᱥ ᱛᱮᱧ ᱥᱮᱱ ᱟᱠᱟᱱᱟ ᱠᱚᱢ ᱥᱳᱢᱳᱭ ᱨᱮ ᱫᱚ ᱵᱟ ᱞᱮᱴ ᱞᱟᱜᱟᱜᱼᱟ ᱪᱟᱞᱟᱜ ᱦᱩᱭᱩᱜ ᱛᱮᱦᱚᱸ ᱵᱷᱟᱲᱟ ᱞᱟᱜᱟᱜᱼᱟ ᱛᱳ ᱵᱟᱥ